ᱟᱹᱞᱤᱧᱟᱜ ᱠᱩᱠᱢᱩ ᱫᱚᱥᱟᱨ ᱞᱮᱠᱟᱛᱮ ᱫᱚ ᱡᱟᱦᱟᱸᱜᱮ ᱟᱵᱚ ᱥᱚᱢᱟᱡᱽ ᱨᱮ ᱵᱮᱵᱟᱹᱲᱤᱡ ᱦᱩᱭᱩᱜ ᱠᱟᱱᱟ ᱡᱟᱦᱟᱸ ᱞᱮᱠᱟ ᱱᱚᱣᱟ ᱟᱵᱚ ᱥᱟᱨᱱᱟ ᱫᱷᱚᱨᱚᱢ ᱦᱚᱲ ᱠᱚ ᱠᱷᱨᱤᱥᱴᱟᱱᱚᱜ ᱠᱟᱱᱟ ᱠᱚ ᱡᱟᱹᱛᱤ ᱠᱚ ᱵᱚᱫᱚᱞᱮᱜᱼᱟᱠᱚ ᱮᱢᱟᱱ ᱛᱮᱢᱟᱱᱚᱜ ᱠᱟᱱᱟ ᱠᱚ ᱢᱟᱱᱮ ᱠᱷᱟᱥ ᱠᱟᱛᱮᱫᱚ ᱡᱟᱹᱛᱤ ᱵᱚᱫᱚᱞ ᱡᱟᱹᱛᱤ ᱵᱚᱫᱚᱞ ᱡᱟᱦᱟᱸ ᱞᱮᱠᱟ ᱥᱟᱨᱱᱟ ᱠᱷᱚᱱ ᱠᱨᱤᱥᱴᱟᱱᱚᱜ ᱠᱟᱱᱟ ᱠᱚ ᱚᱱᱟ ᱤᱫᱤ ᱠᱟᱛᱮᱫ ᱞᱤᱧ ᱥᱟᱨᱱᱟ ᱥᱟᱶᱛᱟ ᱫᱚᱞᱤᱧ ᱢᱮᱛᱟᱭᱟ ᱡᱮ ᱥᱟᱶᱛᱟ ᱟᱹᱵᱤᱱ ᱟᱢᱟᱜ ᱥᱟᱶᱛᱟ ᱨᱮ ᱡᱟᱦᱟᱸᱢ ᱡᱚᱱᱚᱢ ᱟᱠᱟᱱᱟ ᱚᱱᱟ ᱥᱟᱶᱛᱟ ᱠᱷᱚᱱ ᱫᱚ ᱟᱨ ᱥᱟᱶᱛᱟ ᱫᱚ ᱵᱮᱥ ᱫᱚ ᱵᱟᱹᱱᱩᱜ ᱟᱱᱟ ᱚᱱᱟ ᱥᱟᱶᱛᱟ ᱠᱷᱚᱱᱫᱚ ᱥᱟᱶᱛᱟ ᱡᱮ ᱱᱚᱝᱠᱟᱱ ᱡᱤᱱᱤᱥ ᱠᱟᱱᱟ ᱢᱟᱱᱮ ᱟᱢ ᱦᱟᱴ ᱵᱟᱡᱟᱨ ᱨᱮ ᱠᱤᱨᱤᱧ ᱞᱮᱠᱟ ᱟᱹᱠᱷᱨᱤᱧ ᱞᱮᱠᱟᱱ ᱡᱤᱱᱤᱥ ᱫᱚ ᱵᱟᱢ ᱧᱟᱢ ᱫᱟᱲᱮᱭᱟᱜᱼᱟ ᱚᱱᱟ ᱠᱚᱫᱚ ᱟᱹᱰᱤ ᱢᱩᱥᱠᱤᱞ ᱠᱟᱛᱷᱟ ᱠᱟᱱᱟ ᱟᱨ ᱵᱚᱫᱚᱞ ᱠᱟᱛᱮ ᱦᱚᱸ ᱥᱮᱭ ᱮᱱᱰᱮᱜᱮᱢ ᱪᱟᱞᱟᱜᱼᱟ ᱮᱱᱰᱮᱜᱮᱢ ᱛᱟᱦᱮᱱᱟ